ᱤᱧ ᱢᱤᱫ ᱫᱤᱱ ᱫᱟᱬᱟᱱᱤᱧ ᱥᱮᱱ ᱞᱮᱱ ᱛᱟᱦᱮᱸ ᱠᱟᱱᱟ ᱫᱚᱞᱢᱟ ᱵᱩᱨᱩ ᱡᱟᱦᱟᱸ ᱫᱚ ᱟᱵᱚᱣᱟᱜ ᱡᱟᱢᱥᱮᱫᱯᱩᱨ ᱴᱟᱴᱟ ᱱᱟᱜᱟᱨ ᱮᱞᱟᱠᱟ ᱨᱮ ᱯᱟᱲᱟᱜ ᱠᱟᱱᱟ ᱟᱫᱚ ᱚᱸᱰᱮ ᱫᱟᱬᱟ ᱨᱮ ᱟᱹᱰᱤ ᱢᱚᱡᱽ ᱤᱧ ᱵᱩᱡᱮᱫ ᱛᱟᱦᱮᱸ ᱠᱟᱱ ᱨᱮᱦᱚᱸ ᱚᱸᱰᱮ ᱨᱮᱱ ᱡᱟᱦᱟᱸ ᱦᱟᱹᱛᱤ ᱠᱚ ᱢᱮᱱᱟᱜ ᱟᱠᱟᱫ ᱠᱚᱣᱟ ᱠᱩᱞ ᱵᱟᱱᱟ ᱠᱚ ᱢᱮᱱᱟᱜ ᱠᱚᱣᱟ ᱚᱱᱛᱮ ᱡᱟᱭᱜᱟ ᱫᱚ ᱚᱠᱚᱭ ᱦᱚᱸ ᱵᱟᱠᱚ ᱪᱟᱞᱟᱣ ᱦᱚᱪᱚ ᱟᱠᱚᱣᱟ ᱚᱸᱰᱮ ᱡᱟᱦᱟᱸᱭ ᱢᱮᱱᱟᱜ ᱟᱠᱟᱫ ᱠᱚᱣᱟ ᱨᱚᱯᱷᱟ ᱞᱟᱹᱜᱤᱫ ᱟᱵᱚ ᱦᱚᱲ ᱠᱚ ᱧᱮᱞ ᱞᱟᱹᱜᱤᱫ ᱩᱱᱠᱩ ᱠᱚ ᱢᱟᱱᱟᱣ ᱠᱚᱣᱟ ᱡᱮ ᱚᱱᱛᱮ ᱫᱚ ᱟᱞᱚ ᱯᱮ ᱪᱟᱞᱟᱜᱼᱟ ᱪᱮᱫᱟᱜ ᱥᱮ ᱚᱱᱛᱮ ᱫᱚ ᱠᱩᱞ ᱵᱟᱱᱟ ᱠᱚ ᱢᱮᱱᱟᱜ ᱟᱠᱟᱫ ᱠᱚᱣᱟ

ᱚᱱᱟ ᱵᱚᱛᱚᱨ ᱛᱮ ᱚᱸᱰᱮ ᱠᱩᱞ ᱵᱟᱱᱟ ᱧᱮᱞ ᱛᱟᱭᱚᱢ ᱤᱧ ᱫᱟᱹᱲ ᱞᱮᱜᱼᱟ ᱟᱫᱚ ᱤᱧᱤᱧ ᱟᱥᱚᱜᱼᱟ ᱟᱯᱮ ᱠᱚᱴᱷᱮᱱ ᱡᱩᱫᱤ ᱡᱟᱦᱟᱸ ᱛᱮᱥᱚ ᱦᱚᱸ ᱫᱚᱞᱢᱟ ᱵᱩᱨᱩ ᱯᱮ ᱪᱟᱞᱟᱜᱼᱟ ᱚᱱᱠᱟᱱ ᱡᱟᱭᱜᱟ ᱫᱚ ᱟᱞᱚ ᱯᱮ ᱪᱟᱞᱟᱜᱼᱟ ᱡᱟᱦᱟᱸ ᱥᱮᱫ ᱦᱟᱹᱛᱤ ᱠᱩᱞ ᱵᱟᱱᱟ ᱠᱚ ᱛᱟᱦᱮᱱᱟ ᱚᱸᱰᱮ ᱨᱮᱱᱟᱜ ᱡᱟᱦᱟᱸ ᱜᱟᱭᱤᱰᱞᱟᱭᱤᱱᱥ ᱢᱮᱱᱟᱜᱼᱟ ᱥᱮ ᱠᱟᱹᱢᱤᱭᱟ ᱠᱚ ᱢᱮᱱᱟᱜ ᱠᱚᱣᱟ ᱩᱱᱠᱩ ᱜᱮ ᱠᱩᱞᱤ ᱠᱟᱛᱮ ᱦᱟᱱᱛᱮ ᱱᱟᱛᱮ ᱵᱚ ᱛᱟᱲᱟᱱ ᱢᱟ ᱵᱟᱝᱠᱷᱟᱱ ᱟᱵᱚ ᱫᱚ ᱡᱟᱦᱟᱱᱟᱜ ᱜᱷᱚᱴᱚᱱ ᱦᱩᱭ ᱫᱟᱲᱮᱭᱟᱠᱚᱣᱟ